ᱢᱤᱫᱴᱟᱝ ᱱᱟᱣᱟ ᱦᱚᱯᱚᱱ ᱠᱚᱲᱟ ᱜᱤᱫᱽᱨᱟᱹ ᱠᱟᱱᱟᱭ ᱮᱛᱚᱭ ᱩᱛᱯᱟᱛᱟ ᱵᱟᱝ ᱮᱠᱫᱚᱢ ᱦᱟᱱᱟᱭ ᱥᱟᱵᱟ ᱱᱟᱣᱟᱭ ᱥᱟᱵᱟ ᱚ ᱟ ᱪᱮᱫ ᱠᱚᱪᱚᱭ ᱨᱚᱲᱟ ᱚᱱᱠᱟ ᱞᱮᱠᱟᱛᱮ ᱟᱹᱰᱤ ᱟᱹᱰᱤ ᱟᱲᱮ ᱵᱮᱥᱮ ᱵᱩᱡᱷᱟᱹᱣ ᱦᱚᱪᱚᱣᱟ ᱚᱲᱟᱜ ᱨᱮ ᱡᱮ ᱱᱚᱝᱠᱟ ᱟᱜᱽᱨᱚᱦᱤ ᱟᱹᱭᱠᱟᱹᱜᱼᱟ ᱡᱮ ᱟᱭᱢᱟ ᱦᱚᱲ ᱢᱮᱱᱟᱜ ᱞᱮᱭᱟ ᱦᱮᱥᱮᱡ ᱥᱮᱠᱮᱡ ᱨᱟᱹᱥᱠᱟᱹ ᱨᱮ ᱱᱟᱣᱟᱱ ᱜᱤᱫᱽᱨᱟᱹ ᱛᱟᱦᱮᱱ ᱫᱚ ᱮᱠᱫᱚᱢ ᱟᱹᱰᱤ ᱜᱮ ᱵᱮᱥ ᱵᱩᱡᱷᱟᱹᱜᱼᱟ ᱦᱟᱱᱟᱭ ᱥᱟᱵᱟ ᱱᱚᱣᱟᱭ ᱥᱟᱵᱟ ᱦᱟᱹᱱᱤ ᱞᱟᱸᱫᱟᱣᱟᱭᱟ ᱩᱞ ᱢᱟᱪᱷᱟ ᱱᱩᱭᱮ ᱞᱟᱸᱫᱟᱣᱟᱭᱟ ᱩᱱᱤ ᱢᱟᱪᱷᱟ ᱤᱥᱨᱟᱭᱟᱭ ᱱᱚᱝᱠᱟ ᱞᱮᱠᱟᱛᱮ ᱩᱱᱤ ᱜᱤᱫᱽᱨᱟᱹ ᱟᱹᱰᱤ ᱟᱲᱮ ᱩᱭᱦᱟᱹᱨ ᱦᱚᱪᱚᱣᱟ ᱪᱮᱫᱟᱜ ᱥᱮ ᱩᱱᱤ ᱜᱤᱫᱽᱨᱟᱹ ᱫᱚ ᱚᱠᱟᱨᱮ ᱚᱠᱚᱭᱮ ᱤᱫᱤ ᱠᱮᱫᱮᱭᱟ ᱵᱟᱭ ᱤᱫᱤ ᱠᱮᱫᱮᱭᱟ ᱚᱱᱠᱟ ᱞᱮᱠᱟᱛᱮ ᱩᱭᱦᱟᱹᱨ ᱟᱹᱰᱤ ᱜᱟᱱ ᱦᱤᱡᱩᱜᱼᱟ ᱟᱨ ᱟᱹᱰᱤ ᱱᱟᱯᱟᱭ ᱵᱮᱥ ᱵᱩᱡᱷᱟᱹᱜᱼᱟ ᱩᱱᱤ ᱜᱤᱫᱽᱨᱟᱹ ᱧᱮᱞ ᱞᱮᱢ ᱠᱷᱟᱱᱜᱮ ᱢᱩᱞᱩᱡ ᱢᱟᱪᱷᱟᱭ ᱞᱟᱸᱫᱟᱭᱟ ᱟᱨ ᱦᱮᱣᱚᱜ ᱞᱟᱹᱜᱤᱫᱼᱮ ᱪᱷᱩᱴᱟᱹᱣ ᱜᱚᱫᱚᱜᱼᱟ ᱱᱚᱝᱠᱟ ᱞᱮᱠᱟᱛᱮ ᱟᱹᱰᱤ ᱵᱮᱥᱟ